ᱥᱟᱱᱛᱟᱲᱤ ᱯᱟ ᱨᱥᱤ ᱨᱮ ᱨᱤᱡᱟ ᱣᱟᱱ ᱥᱚᱵᱫᱚ ᱟᱹᱰᱤ ᱜᱟᱱ ᱢᱮᱱᱟᱜᱼᱟ ᱡᱮᱢᱚᱱ ᱦᱚᱬᱮ ᱫᱩᱲᱩᱵ ᱟᱠᱟᱱᱟᱭ ᱪᱮᱬᱮ ᱟᱵ ᱟᱠᱟᱱᱟᱭ ᱰᱟᱝᱨᱟ ᱵᱩᱨᱩᱢ ᱠᱟᱱᱟᱭ ᱥᱮ ᱫᱤᱠᱩ ᱫᱚᱠᱚ ᱢᱮᱱᱟ ᱡᱷᱚᱛᱚ ᱜᱮ ᱫᱩᱲᱩᱵ ᱠᱟᱱᱟᱭ ᱟᱨ ᱡᱮᱢᱚᱱ ᱟᱨᱚ ᱢᱮᱱᱟᱜᱼᱟ ᱠᱟᱛᱷᱟ ᱫᱟᱠᱟᱧ ᱡᱚᱢᱟ ᱫᱟᱜ ᱤᱧ ᱧᱩᱭᱟ ᱥᱮ ᱫᱤᱠᱩ ᱫᱚᱠᱚ ᱢᱮᱱᱟ ᱡᱷᱚᱛᱚ ᱜᱮᱧ ᱡᱚᱢᱟ ᱚᱱᱟᱛᱮ ᱨᱤᱡᱷᱟ ᱣᱟᱱ ᱥᱚᱵᱫᱚ ᱟᱹᱰᱤ ᱜᱟᱱ ᱢᱮᱱᱟᱜᱼᱟ